ᱤᱧᱟᱹᱜ ᱯᱚᱱᱚᱛ ᱯᱚᱥᱪᱤᱢ ᱵᱟᱝᱞᱟ ᱥᱟᱱᱛᱟᱲ ᱜᱟᱛᱟᱠ ᱞᱟᱠᱪᱟᱨ ᱥᱮᱨᱣᱟ ᱨᱮᱱᱟᱜ ᱦᱚᱨᱚᱜ ᱵᱟᱸᱫᱮ ᱫᱚ ᱦᱩᱭᱩᱜ ᱠᱟᱱᱟ ᱵᱟᱵᱟ ᱦᱚᱲ ᱠᱚᱣᱟᱜ ᱫᱚ ᱫᱷᱩᱛᱤ ᱜᱮᱸᱡᱤ ᱫᱷᱩᱛᱤ ᱜᱮᱸᱡᱤ ᱠᱚ ᱦᱚᱨᱚᱜᱟ ᱟᱨ ᱫᱟᱥᱟᱸᱭ ᱮᱱᱮᱡ ᱡᱚᱦᱚᱜ ᱫᱚ ᱵᱟᱨᱭᱟ ᱵᱚᱦᱚᱜ ᱨᱮ ᱠᱚᱨᱜᱟ ᱠᱚ ᱛᱚᱞ ᱡᱚᱱᱚᱜᱼᱟ ᱠᱟᱴᱟ ᱨᱮ ᱞᱤᱯᱩᱨ ᱦᱚᱨᱚᱜ ᱠᱟᱛᱮ ᱠᱚ ᱮᱱᱮᱡᱟ ᱟᱨ ᱟᱭᱳ ᱦᱚᱲ ᱠᱚᱣᱟᱜ ᱫᱚ ᱜᱮᱸᱫᱟᱜ ᱠᱚ ᱦᱚᱨᱚᱜᱟ ᱟᱞᱛᱟᱯᱷᱩᱱ ᱜᱮᱸᱫᱟᱜ ᱠᱟᱴᱟ ᱨᱮ ᱵᱮᱴᱨᱤ ᱟᱨ ᱞᱩᱛᱩᱨ ᱨᱮ ᱯᱟᱜᱽᱨᱟ ᱱᱚᱣᱟ ᱫᱚ ᱞᱟᱠᱪᱟᱨ ᱨᱮᱭᱟᱜ ᱦᱚᱨᱚᱜ ᱵᱟᱸᱫᱮ ᱠᱟᱱᱟ ᱟᱨ ᱱᱚᱣᱟ ᱴᱚᱴᱷᱟ ᱨᱮ ᱥᱟᱱᱛᱟᱲ ᱜᱟᱛᱟᱠ ᱠᱚ ᱢᱩᱫᱽ ᱨᱮᱫᱚ ᱵᱚᱫᱚᱞᱚᱜ ᱠᱟᱱᱟ ᱱᱚᱝᱠᱟ ᱠᱟᱛᱮ ᱱᱟᱦᱟᱜ ᱡᱩᱜᱽ ᱨᱮᱫᱚ ᱴᱨᱮᱰᱤᱥᱚᱱᱟᱞ ᱡᱩᱜᱽ ᱫᱚ ᱚᱱᱟ ᱛᱮ ᱞᱟᱠᱪᱟᱨ ᱠᱚᱦᱚᱸ ᱠᱚ ᱠᱚ ᱮᱱᱮᱡ ᱥᱮᱨᱮᱧ ᱮᱫᱟ ᱠᱚ ᱚᱝᱠᱟ ᱫᱚ ᱟᱨ ᱦᱚᱨᱚᱜ ᱵᱟᱸᱫᱮ ᱫᱚ ᱱᱤᱛᱚᱜ ᱫᱚ ᱫᱤᱠᱩᱣᱟᱜ ᱴᱟᱱ ᱛᱮᱜᱮ ᱠᱚ ᱵᱤᱥᱤ ᱠᱚ ᱦᱚᱨᱚᱜ ᱵᱟᱸᱫᱮᱭᱮᱫᱟ ᱚᱱᱟᱛᱮ ᱱᱚᱜᱼᱚᱭ ᱱᱚᱝᱠᱟ ᱠᱟᱛᱮ ᱦᱚᱨᱚᱜ ᱵᱟᱸᱫᱮ ᱨᱮᱱᱟᱜ ᱵᱚᱫᱚᱞᱚᱜ ᱠᱟᱱᱟ